ᱞᱚᱠᱰᱟᱭᱩᱱ ᱨᱮ ᱵᱟᱡᱟᱨ ᱠᱷᱚᱱ ᱡᱤᱞ ᱟᱹᱜᱩ ᱠᱟᱛᱮᱜ ᱚᱲᱟᱜ ᱨᱮ ᱤᱥᱤᱱ ᱞᱟᱹᱜᱤᱫ ᱤᱧ ᱠᱩᱨᱩᱢᱩᱴᱩ ᱞᱮᱫᱟ ᱟᱨ ᱵᱟᱡᱟᱨ ᱠᱷᱚᱱ ᱦᱟᱹᱠᱩ ᱠᱤᱨᱤᱧ ᱟᱹᱜᱩ ᱠᱟᱛᱮᱜ ᱚᱲᱟᱜ ᱨᱮ ᱤᱥᱤᱱ ᱠᱟᱛᱮᱜ ᱡᱚᱢ ᱤᱧ ᱢᱚᱱᱮ ᱞᱮᱫᱼᱟ ᱟᱨ ᱵᱟᱡᱟᱨ ᱠᱷᱚᱱ ᱵᱤᱞᱤ ᱦᱟᱛᱟᱣ ᱟᱹᱜᱩ ᱠᱟᱛᱮᱜ ᱚᱲᱟᱜ ᱨᱮ ᱤᱥᱤᱱ ᱠᱟᱛᱮᱜ ᱡᱚᱢ ᱤᱧ ᱠᱩᱨᱩᱢᱩᱴᱩ ᱞᱮᱫᱼᱟ